ᱪᱷᱩᱨᱤ ᱫᱚ ᱦᱩᱭᱩᱜ ᱠᱟᱱᱟ ᱢᱤᱫᱴᱟᱝ ᱵᱷᱟᱹᱲᱤᱡ ᱡᱤᱱᱤᱥ ᱤᱧᱤᱧ ᱢᱚᱱᱮᱭᱟ ᱡᱟᱦᱟᱸ ᱪᱷᱩᱨᱤ ᱨᱮ ᱜᱤᱫᱽᱨᱟᱹ ᱠᱚ ᱜᱮᱫᱚᱜ ᱟᱠᱚ ᱦᱟᱰᱮ ᱱᱷᱟᱰᱮ ᱫᱚᱦᱚ ᱞᱮᱱᱠᱷᱟᱱ ᱦᱚᱸ ᱡᱟᱦᱟᱱᱟᱜ ᱵᱮᱜᱽ ᱠᱚᱨᱮ ᱥᱮ ᱡᱟᱦᱟᱸ ᱨᱮ ᱦᱟᱰᱮ ᱱᱷᱟᱰᱮ ᱫᱚᱦᱚ ᱞᱮᱱᱠᱷᱟᱱ ᱱᱤᱡᱮ ᱦᱚᱸᱢ ᱵᱟᱡᱟᱣ ᱫᱟᱲᱮᱭᱟᱜᱼᱟ ᱡᱟᱦᱟᱱᱟᱜ ᱜᱮᱫ ᱥᱚᱢᱚᱭ ᱦᱚᱸ ᱵᱷᱟᱜᱮ ᱞᱮᱠᱟ ᱵᱟᱝ ᱥᱟᱵ ᱞᱮᱱᱠᱷᱟᱱ ᱪᱷᱩᱨᱤ ᱫᱚ ᱜᱮᱫᱚᱜ ᱜᱮᱭᱟᱢ ᱥᱮ ᱤᱧ ᱱᱚᱣᱟᱜᱮᱧ ᱢᱚᱱᱮᱭᱟ ᱪᱷᱩᱨᱤ ᱫᱚ ᱢᱤᱫᱴᱟᱝ ᱵᱟᱹᱲᱤᱡ ᱡᱤᱱᱤᱥ